ᱦᱮᱞᱳ ᱦᱮᱸ ᱢᱮᱱ ᱫᱟᱹᱧ ᱱᱤᱭᱟᱹ ᱱᱚᱵᱚᱜᱨᱟᱢ ᱜᱟᱱᱫᱷᱤ ᱵᱤᱫᱽᱫᱟᱯᱤᱴ ᱤᱥᱠᱩᱞ ᱠᱟᱱᱟ ᱛᱚ ᱦᱮᱸ ᱢᱮᱱ ᱫᱟᱹᱧ ᱫᱟᱛᱟᱨᱟᱢ ᱥᱮᱨ ᱮᱢ ᱞᱟᱹᱭ ᱮᱫᱟᱛᱚ ᱦᱮᱸ ᱤᱧ ᱥᱩᱨᱡᱚ ᱨᱮᱱ ᱜᱟᱨᱰᱮᱱ ᱜᱟᱨᱡᱮᱱ ᱤᱧ ᱞᱟᱹᱭᱮᱫᱟ ᱦᱮᱸ ᱢᱮᱱᱮᱫ ᱠᱟᱱ ᱛᱟᱦᱮᱸᱫ ᱤᱧ ᱩᱱᱤ ᱜᱤᱫᱽᱨᱟᱹ ᱪᱮᱫ ᱞᱮᱠᱟᱭ ᱯᱟᱲᱦᱟᱜ ᱠᱟᱱᱟ ᱢᱟᱱᱮ ᱩᱱᱤᱭᱟᱜ ᱠᱷᱚᱵᱚᱨ ᱤᱧ ᱦᱟᱛᱟᱣᱮᱫ ᱞᱟᱹᱭᱮᱫ ᱟᱹᱧ ᱟᱹᱰᱤ ᱟᱹᱰᱤ ᱦᱮᱸ ᱦᱮᱸ ᱢᱮᱱᱮᱫ ᱠᱟᱱ ᱛᱟᱦᱮᱸᱫ ᱤᱧ ᱩᱱᱤ ᱫᱚ ᱟᱹᱰᱤ ᱫᱩᱨᱵᱚᱞ ᱜᱮᱭᱟᱭ ᱛᱚ ᱯᱟᱲᱦᱟᱣ ᱨᱮ ᱵᱟᱭ ᱯᱟᱲᱦᱟᱣ ᱫᱟᱲᱮᱭᱟᱜᱼᱟ ᱢᱚᱸᱡᱽ ᱛᱮ ᱟᱫᱚ ᱚᱱᱟ ᱜᱮᱧ ᱢᱮᱱᱮᱫ ᱠᱟᱱ ᱛᱟᱦᱮᱸᱫᱼᱟ ᱪᱮᱫ ᱞᱮᱠᱟᱭ ᱯᱟᱲᱦᱟᱜ ᱠᱟᱱᱟ ᱜᱤᱫᱽᱨᱟᱹ ᱚᱱᱟᱜᱮ ᱠᱷᱚᱵᱚᱨᱤᱧ ᱦᱟᱛᱟᱣᱮᱫ ᱠᱟᱱ ᱛᱟᱦᱮᱸᱫᱼᱟ ᱦᱮᱸ ᱴᱷᱤᱠ ᱟᱭᱢᱟ ᱟᱭᱢᱟ ᱥᱟᱨᱦᱟᱣ ᱟᱢ ᱥᱟᱶᱛᱮ ᱨᱚᱲ ᱠᱟᱛᱮ ᱴᱷᱤᱠ ᱜᱮᱭᱟ ᱤᱧ ᱧᱮᱞᱮᱭᱟ ᱦᱟᱸᱜ ᱟᱞᱤᱝ ᱨᱮᱱ ᱜᱤᱫᱽᱨᱟᱹ ᱴᱷᱤᱠ ᱜᱮᱭᱟ ᱦᱮᱸᱢᱟ ᱫᱚᱦᱚᱭᱮᱫᱟᱹᱧ